ᱦᱮᱸ ᱦᱮᱞᱳ ᱦᱮᱸ ᱪᱟᱹᱥᱤᱼᱚᱣᱟᱞᱟ ᱠᱟᱱ ᱜᱤᱭᱟᱹᱧ ᱪᱟᱥᱞᱮᱠᱟ ᱵᱚᱞᱛᱮ ᱜᱮᱞᱮᱫᱚ ᱟᱭᱢᱟ ᱠᱤᱪᱷᱩ ᱦᱮᱱᱟᱜᱼᱟ ᱡᱮᱭᱥᱮ ᱠᱤ ᱱᱚᱜᱼᱚᱭ ᱟᱵᱚ ᱦᱚᱛᱚᱫ ᱠᱚᱵᱚᱱ ᱪᱟᱥᱮᱫ ᱠᱚᱸᱰᱷᱟᱠᱚ ᱦᱮᱱᱟᱜᱼᱟ ᱟᱵᱟᱨ ᱯᱚᱴᱚᱞ ᱠᱚᱦᱚᱸ ᱦᱮᱱᱟᱜ ᱜᱮᱭᱟ ᱱᱚᱣᱟ ᱛᱷᱚᱲᱟ ᱛᱷᱚᱲᱟ ᱠᱟᱨᱞᱟᱠᱚ ᱦᱮᱱᱟᱜ ᱜᱮᱭᱟ ᱢᱟᱱᱮ ᱟᱹᱰᱤ ᱮᱢᱟᱱᱛᱮᱭᱟᱜ ᱟᱭᱢᱟ ᱞᱮᱠᱟᱱ ᱪᱟᱥᱟᱜ ᱦᱮᱱᱟᱜᱼᱟ ᱫᱚᱨᱫᱚ ᱮᱱᱛᱮᱫ ᱥᱮᱻ ᱪᱮᱫᱞᱮᱠᱟ ᱵᱚᱞᱮ ᱛᱤᱱᱟᱹᱜ ᱜᱟᱱᱮᱢ ᱦᱟᱛᱟᱣᱟ ᱢᱟᱱᱮ ᱰᱷᱮᱹᱨᱮᱢ ᱦᱟᱛᱣᱟ ᱥᱮ ᱠᱚᱢᱮᱢ ᱦᱟᱛᱟᱣᱟ ᱛᱤᱱᱟᱹᱜ ᱜᱟᱱ ᱵᱚᱞᱮ ᱞᱟᱹᱠᱛᱤ ᱯᱟᱲᱟᱣᱟᱢ ᱠᱟᱱᱟ ᱚᱱᱠᱟᱜᱮ ᱨᱮᱹᱴ ᱦᱩᱭᱩᱜᱼᱟ ᱛᱚ ᱰᱷᱮᱹᱨᱜᱮ ᱟᱫᱚ ᱛᱤᱱᱟᱹᱜ ᱜᱟᱱ ᱞᱮᱠᱟ ᱮᱱᱛᱮᱦᱚᱸ ᱮᱠᱼᱫᱩ ᱠᱩᱱᱴᱮᱞ ᱟᱫᱚ ᱦᱮᱸ ᱟᱫᱚ ᱛᱚᱵᱮ ᱛᱚ ᱮᱱᱛᱮᱫ ᱚᱱᱠᱟᱫᱚ ᱩᱱᱟᱹᱜ ᱮᱢ ᱦᱟᱛᱟᱣ ᱠᱷᱟᱱᱫᱚ ᱵᱚᱞᱮ ᱦᱮᱸ ᱧᱟᱯᱟᱢᱚᱜᱼᱟᱞᱟᱝ ᱜᱟᱞᱢᱟᱨᱟᱜᱟᱞᱟᱝ ᱟᱭᱢᱟ ᱦᱟᱛᱟᱣᱟ ᱛᱚ ᱟᱫᱚ ᱧᱟᱯᱟᱢ ᱠᱟᱛᱮᱫᱞᱟᱝ ᱜᱟᱞᱢᱟᱨᱟᱜᱼᱟ ᱵᱚᱞᱮ ᱫᱚᱨᱫᱟᱢᱠᱚ ᱦᱮᱸ ᱱᱚᱰᱮ ᱜᱚᱰᱟ ᱠᱚᱷᱱᱜᱮᱧ ᱨᱚᱲᱮᱫᱟ ᱛᱚ ᱟᱫᱚ ᱱᱚᱣᱟᱠᱚ ᱤᱭᱟᱹ ᱛᱷᱚᱲᱟ ᱧᱮᱞ ᱦᱩᱭᱩᱜ ᱠᱟᱱᱟ ᱛᱚ ᱜᱚᱰᱟ ᱠᱚᱨᱮ ᱟᱫᱚ ᱚᱱᱟᱛᱮ ᱜᱚᱰᱟᱨᱮᱜᱮ ᱦᱤᱱᱟᱹᱧᱟ ᱪᱟᱥᱟ ᱵᱟᱥᱟᱠᱚ ᱚᱱᱟ ᱚᱠᱟᱫᱚ ᱛᱤᱡᱩᱠᱚᱠᱚ ᱡᱚᱢᱟ ᱚᱱᱟ ᱟᱞᱚ ᱡᱚᱢ ᱞᱟᱹᱜᱤᱫ ᱨᱟᱱᱠᱚᱧ ᱞᱟᱜᱟᱣᱟᱫ ᱠᱟᱱᱟ ᱥᱮ ᱚᱱᱟ ᱤᱭᱟᱹ ᱡᱮᱭᱥᱮ ᱠᱤ ᱛᱤᱡᱩ ᱵᱟᱠᱚ ᱞᱟᱜᱟᱜ ᱞᱟᱹᱜᱤᱫ ᱟᱨ ᱢᱚᱡᱽ ᱛᱟᱦᱮᱱ ᱞᱟᱹᱜᱤᱫ ᱡᱮᱢᱚᱱ ᱴᱟᱴᱠᱟᱜᱮ ᱧᱮᱞᱚᱜ ᱚᱱᱟᱠᱚ ᱞᱟᱹᱜᱤᱫᱛᱮ ᱡᱚᱛᱚᱱ ᱦᱩᱭᱩᱜ ᱠᱟᱱᱟ ᱚᱱᱟᱛᱮ ᱜᱚᱰᱟᱨᱮᱜᱮ ᱦᱤᱱᱟᱹᱧᱟ ᱚᱻ ᱟᱫᱚ ᱛᱚᱵᱮ ᱪᱮᱫᱞᱮᱠᱟ ᱵᱚᱞᱮᱢ ᱦᱟᱛᱣ ᱠᱮᱭᱟ ᱱᱚᱠᱟ ᱥᱴᱚᱠᱮᱢ ᱞᱮᱠᱟᱢ ᱫᱚᱦᱚᱭᱟ ᱥᱮ ᱱᱚᱠᱟ ᱱᱚᱣᱟ ᱵᱟᱡᱟᱨ ᱨᱮ ᱦᱟᱹᱴᱭᱟᱹ ᱞᱮᱠᱟᱢ ᱟᱹᱠᱷᱨᱤᱧᱟ ᱵᱟᱡᱟᱨ ᱨᱮ ᱟᱫᱚ ᱛᱚᱵᱮ ᱦᱮᱸ ᱦᱮᱸ